ᱟᱞᱮ ᱴᱚᱞᱟ ᱨᱮᱱ ᱢᱤᱫᱴᱮᱱ ᱵᱤᱫ ᱵᱤᱨᱫᱟᱹᱜᱟᱲ ᱢᱮᱱᱟᱜᱼᱟ ᱱᱚᱶᱟ ᱫᱚ ᱦᱩᱭᱩᱜ ᱠᱟᱱᱟᱼ ᱜᱳᱣᱟᱞᱯᱟᱲᱟ ᱛᱚᱱᱮᱱᱫᱨᱚ ᱵᱤᱫᱽᱫᱟᱞᱚᱭ ᱱᱚᱶᱟ ᱫᱚ ᱦᱩᱭᱩᱜ ᱠᱟᱱᱟ ᱵᱤᱨᱵᱷᱩᱢ ᱡᱮᱞᱟ ᱨᱮ ᱛᱚ ᱱᱚᱶᱟ ᱵᱤᱫ ᱵᱤᱫᱽᱫᱟᱹᱜᱟᱲ ᱨᱮᱫᱚ ᱱᱩᱠᱩ ᱠᱟᱹᱴᱤᱡᱼᱠᱟᱹᱴᱤᱡ ᱠᱚ ᱜᱤᱫᱽᱨᱟᱹ ᱢᱮᱱᱟᱜ ᱠᱟᱫ ᱠᱩᱣᱟ ᱮᱸ ᱚᱣᱟᱱ ᱠᱷᱚᱥ ᱠᱮᱞᱟᱥ ᱯᱷᱟᱭᱤᱵ ᱦᱟᱹᱵᱤᱡ ᱛᱚ ᱱᱩᱠᱩ ᱜᱤᱫᱽᱨᱟᱹ ᱫᱚ ᱚᱞᱚᱜ ᱯᱟᱲᱦᱟᱜ ᱦᱚᱸᱠᱚ ᱥᱮᱸᱬᱟᱣᱟᱠᱚᱣᱟ ᱥᱮ ᱱᱚᱜᱼᱚᱭ ᱯᱚᱨᱤᱥᱠᱟᱨᱼᱯᱚᱨᱤᱪᱪᱷᱚᱱᱱᱚ ᱵᱷᱟᱵᱮ ᱛᱟᱦᱮᱸᱱ ᱱᱚᱜᱼᱚᱭ ᱥᱟᱯᱷᱟᱼᱥᱟᱯᱷᱤ ᱛᱟᱦᱮᱸᱱ ᱮᱸ ᱱᱚᱶᱟ ᱠᱚᱠᱚ ᱪᱮᱫ ᱟᱠᱚᱣᱟ ᱛᱟᱨᱯᱚᱨᱮ ᱫᱚ ᱦᱩᱭᱩᱜ ᱠᱟᱱᱟ ᱱᱚᱜᱼᱚᱭ ᱚᱞᱚᱜ ᱯᱟᱲᱦᱟᱣ ᱥᱟᱶᱼᱥᱟᱶ ᱛᱮ ᱪᱷᱚᱵᱤ ᱟᱸᱠᱟᱣ ᱚᱱᱟ ᱠᱚᱠᱚ ᱪᱮᱫ ᱟᱠᱚᱣᱟ ᱛᱟᱨᱯᱚᱨᱮ ᱠᱷᱟᱱ ᱫᱚ ᱱᱚᱜᱼᱚᱭ ᱮᱸᱜ ᱠᱷᱮᱞᱟ ᱫᱷᱩᱞᱟ ᱢᱮᱛᱟᱜ ᱢᱮ ᱠᱷᱮᱞᱳᱣᱟᱲ ᱱᱚᱣᱟ ᱠᱚᱦᱚᱸ ᱠᱚ ᱪᱮᱫ ᱟᱠᱚᱣᱟ ᱠᱟᱹᱴᱤᱡᱼᱠᱟᱹᱴᱤᱡ ᱜᱤᱫᱽᱨᱟᱹ ᱥᱮ ᱥᱟᱱᱟᱢ ᱞᱮᱠᱟᱱᱟᱜ ᱟᱹᱰᱤ ᱱᱟᱭ ᱱᱟᱯᱟᱭ ᱛᱮᱠᱚ ᱪᱮᱫ ᱮᱫᱟ ᱱᱩᱠᱩ ᱜᱤᱫᱽᱨᱟᱹ ᱫᱚ